ᱟᱛᱳ ᱴᱚᱞᱟ ᱨᱮ ᱡᱟᱦᱟᱸᱭ ᱠᱚ ᱫᱟᱜ ᱥᱮᱱ ᱦᱩᱭ ᱞᱮᱱᱠᱷᱟᱱ ᱪᱮᱫ ᱨᱟᱱ ᱪᱮᱫ ᱥᱤᱠᱲᱟᱹᱼᱵᱟᱠᱲᱟ ᱠᱚᱠᱚ ᱡᱚᱢ ᱞᱮᱠᱷᱟᱱ ᱠᱚ ᱱᱟᱯᱟᱭᱚᱜᱼᱟ ᱪᱮᱫ ᱠᱚ ᱵᱮᱵᱚᱥᱛᱟ ᱞᱮᱠᱷᱟᱱ ᱵᱷᱟᱜᱮ ᱦᱩᱭᱩᱜᱼᱟ ᱡᱮᱢᱚᱱ ᱡᱟᱦᱟᱸᱭ ᱡᱩᱫᱤ ᱫᱟᱜ ᱥᱮᱱ ᱡᱚᱝ ᱠᱟᱱᱟᱭ ᱞᱚᱣᱟ ᱛᱤᱠᱤ ᱠᱚ ᱡᱚᱢ ᱫᱟᱲᱮᱭᱟᱜᱼᱟ ᱤᱱᱟᱹ ᱛᱮᱦᱚᱸ ᱫᱟᱜ ᱥᱮᱱ ᱵᱚᱱᱫᱚᱜᱼᱟ ᱟᱨ ᱱᱚᱛᱮ ᱚᱱᱟ ᱦᱚᱸ ᱧᱩ ᱞᱮᱠᱷᱟᱱ ᱫᱟᱜ ᱥᱮᱱ ᱵᱷᱟᱜᱮᱜᱼᱟ ᱟᱨ ᱵᱩᱞᱩᱝ ᱥᱟᱞᱟᱜ ᱫᱟᱜ ᱪᱤᱱᱤ ᱠᱚ ᱜᱚᱞᱟᱣ ᱠᱟᱛᱮᱫ ᱧᱩ ᱞᱮᱠᱷᱟᱱ ᱚᱱᱟᱛᱮᱦᱚᱸ ᱫᱟᱜ ᱥᱮᱱ ᱫᱚ ᱱᱟᱯᱟᱭᱚᱜᱼᱟ ᱟᱨ ᱢᱟᱨᱮ ᱢᱟᱨᱮ ᱡᱚᱡᱚ ᱠᱚ ᱯᱚᱱᱨᱚ ᱥᱳᱞᱳ ᱵᱚᱪᱷᱚᱨ ᱦᱩᱭᱟᱠᱟᱱᱟ ᱯᱚᱴᱚᱢ ᱨᱮᱠᱚ ᱫᱚᱦᱚ ᱠᱟᱜᱼᱟ ᱚᱱᱟ ᱛᱮᱦᱚᱸ ᱫᱟᱜ ᱥᱮᱱ ᱵᱚᱱᱫᱚᱜᱼᱟ ᱟᱨ ᱟᱹᱰᱤ ᱠᱤᱪᱷᱩ ᱛᱮᱜᱮ ᱟᱹᱰᱤ ᱨᱚᱠᱚᱢ ᱚᱱᱠᱟ ᱢᱮᱱᱟᱜᱼᱟ ᱟᱨᱚ ᱡᱮᱢᱚᱱ ᱤᱭᱟᱹ ᱠᱚ ᱵᱟᱵᱽᱞᱟ ᱰᱚᱜᱽ ᱠᱚ ᱚᱱᱟ ᱦᱚᱸ ᱚᱱᱟ ᱰᱚᱜᱽ ᱛᱮᱫ ᱥᱤᱫ ᱠᱟᱛᱮᱫ ᱚᱱᱟ ᱜᱩᱸᱰᱟᱹ ᱠᱟᱛᱮᱫ ᱠᱚ ᱧᱩᱭᱟ ᱚᱱᱟ ᱦᱚᱸ ᱚᱱᱟ ᱛᱮᱦᱚᱸ ᱵᱚᱱᱫᱚᱜᱼᱟ ᱟᱨ ᱥᱟᱨᱡᱚᱢ ᱡᱚ ᱨᱤᱫ ᱠᱟᱛᱮᱫ ᱚᱱᱟ ᱦᱚᱸ ᱡᱚᱢ ᱞᱮᱠᱷᱟᱱ ᱤᱱᱟᱹ ᱛᱮᱦᱚᱸ ᱯᱟᱛᱞᱟ ᱯᱟᱭᱠᱷᱟᱱᱟ ᱵᱚᱱᱫᱚᱜᱼᱟ ᱢᱟᱱᱮ ᱵᱷᱟᱜᱮ ᱩᱛᱟᱹᱨᱚᱜᱼᱟᱠᱚ ᱟᱨᱠᱤ ᱴᱟᱴᱠᱟ ᱡᱟᱦᱟᱸ ᱮᱦᱚᱵ ᱠᱚᱜᱼᱟ ᱚᱱᱟ ᱠᱚᱫᱚ ᱮᱦᱚᱵ ᱥᱟᱶᱛᱮ ᱡᱩᱫᱤ ᱚᱱᱟ ᱨᱟᱱᱠᱚᱭ ᱠᱚᱨᱟᱣ ᱡᱚᱱᱚᱜᱼᱟ ᱛᱟᱦᱞᱮ ᱡᱚᱛᱚ ᱜᱮ ᱵᱷᱟᱜᱮᱜ ᱛᱟᱭᱟ ᱪᱮᱫ ᱦᱚᱸ ᱚᱥᱩᱵᱤᱫᱟ ᱵᱟᱝ ᱦᱩᱭᱩᱜ ᱛᱟᱭᱟ ᱚᱱᱟᱜᱮ ᱟᱛᱳ ᱴᱚᱞᱟ ᱨᱮᱱᱟᱜ ᱨᱟᱱ ᱠᱚᱫᱚ ᱤᱱᱟᱹ ᱠᱚᱜᱮ ᱦᱩᱭᱩᱜ ᱠᱟᱱᱟ